ᱚᱸᱻ ᱫᱟᱫᱟ ᱢᱮᱱᱫᱟᱹᱧ ᱪᱮᱫ ᱤᱭᱟᱹ ᱟᱢᱟᱜ ᱜᱟᱹᱰᱤ ᱯᱷᱤᱨᱤ ᱜᱮᱭᱟ ᱢᱮᱱ ᱦᱚᱪᱚᱭ ᱫᱟᱹᱧ ᱯᱷᱤᱨᱤ ᱜᱮᱠᱷᱟᱡ ᱫᱚ ᱢᱟᱱᱮ ᱵᱟᱲᱟᱭ ᱠᱤᱫᱟᱹᱧ ᱵᱚᱞᱮ ᱟᱢ ᱜᱟᱹᱰᱤ ᱵᱷᱟᱲᱟᱢ ᱮᱢᱚᱜ ᱠᱟᱱᱟ ᱛᱚ ᱤᱧ ᱜᱚᱜᱚ ᱤᱧ ᱵᱟᱵᱟ ᱢᱮᱱᱟᱜ ᱠᱤᱱᱟ ᱵᱤᱫᱷᱟᱱ ᱱᱚᱜᱚᱨ ᱨᱮ ᱪᱟᱞᱟᱜ ᱟᱢ ᱠᱤ ᱛᱤᱱᱟᱹᱜ ᱵᱷᱟᱲᱟᱢ ᱦᱟᱛᱟᱣᱟ ᱫᱩ ᱦᱟᱡᱟᱨ ᱴᱷᱤᱠ ᱜᱮᱭᱟ ᱤᱧ ᱦᱟᱡᱟᱨ ᱴᱟᱠᱟ ᱵᱟᱭᱱᱟᱧ ᱮᱢᱟᱢ ᱠᱟᱱᱟ ᱟᱨ ᱩᱱᱠᱤᱱ ᱟᱹᱜᱩ ᱠᱟᱛᱮ ᱦᱟᱸᱜ ᱦᱟᱡᱟᱨ ᱴᱟᱠᱟ ᱫᱚᱢ ᱦᱟᱛᱟᱣ ᱠᱮᱜ ᱜᱮ ᱛᱚ ᱚᱱᱟᱜᱮ ᱪᱟᱞᱟᱜ ᱦᱩᱭᱩᱜᱼᱟ ᱱᱚᱝᱠᱟ ᱤᱥᱞᱟᱢᱯᱩᱨ ᱯᱟᱨᱚᱢ ᱠᱟᱛᱮ ᱯᱚᱧᱡᱩ ᱥᱟᱨᱵᱷᱤᱥ ᱮᱥᱴᱮᱥᱚᱱ ᱚᱸᱰᱮ ᱪᱟᱞᱟᱜ ᱠᱟᱱᱟ ᱛᱚ ᱚᱸᱰᱮᱜᱮ ᱢᱮᱱᱟᱜ ᱠᱤᱱᱟ ᱛᱚ ᱟᱹᱜᱩ ᱪᱟᱞᱟᱜ ᱢᱮ ᱛᱚ ᱦᱮᱸ ᱟᱨᱠᱤ ᱚᱱᱟᱜᱤᱧ ᱢᱮᱱᱫᱟ ᱡᱮ ᱪᱟᱞᱟᱜ ᱟᱢ ᱥᱮ ᱵᱟᱝ ᱦᱮᱸ ᱴᱷᱤᱠ ᱜᱮᱭᱟ ᱚᱱᱟᱜᱮ